ᱡᱤᱭᱚᱱ ᱨᱮ ᱠᱟᱹᱨᱤ ᱫᱚ ᱟᱹᱰᱤ ᱞᱟᱹᱠᱛᱤ ᱜᱮᱭᱟ ᱪᱮᱫᱟᱜ ᱥᱮ ᱟᱢ ᱚᱸᱰᱮ ᱠᱟᱹᱨᱤ ᱨᱮ ᱠᱟᱹᱢᱤ ᱠᱟᱛᱮ ᱟᱭᱢᱟ ᱟᱭᱢᱟ ᱯᱚᱭᱥᱟ ᱥᱮᱢ ᱚᱸᱰᱮ ᱠᱷᱟᱴᱟᱣ ᱠᱟᱛᱮ ᱯᱚᱭᱥᱟᱢ ᱤᱱᱠᱟᱢ ᱫᱟᱲᱮᱭᱟᱜᱼᱟ ᱟᱨ ᱤᱱᱠᱟᱢ ᱠᱟᱛᱮ ᱜᱷᱟᱨᱚᱸᱡᱽ ᱥᱚᱝᱥᱟᱨᱥᱮ ᱤᱱᱠᱟᱢ ᱢᱟ ᱚᱲᱟᱜ ᱜᱷᱟᱨᱚᱸᱡᱽ ᱮᱢ ᱪᱟᱞᱟᱣ ᱫᱟᱲᱮᱭᱟᱜᱼᱟ ᱟᱨ ᱚᱱᱟ ᱯᱚᱭᱥᱟ ᱥᱮ ᱚᱸᱰᱮᱱᱟᱜ ᱠᱟᱹᱢᱤ ᱠᱟᱹᱣᱲᱤᱛᱮ ᱟᱢ ᱟᱭᱢᱟ ᱟᱭᱢᱟ ᱚᱲᱟᱜ ᱦᱚᱲ ᱥᱮ ᱢᱮᱱ ᱠᱟᱜ ᱢᱮ ᱡᱟᱦᱟᱱ ᱯᱚᱨᱚᱵᱽ ᱮᱢᱟᱱ ᱨᱮ ᱠᱤᱪᱨᱤᱡ ᱠᱚ ᱦᱟᱛᱟᱣ ᱠᱚᱣᱟ ᱥᱮ ᱡᱚᱢ ᱧᱩ ᱠᱚ ᱚᱱᱟᱛᱮᱢ ᱪᱟᱞᱟᱣ ᱫᱟ ᱥᱮ ᱢᱮᱱᱠᱟᱜ ᱢᱮ ᱟᱢ ᱢᱤᱫᱴᱮᱡ ᱜᱷᱟᱨᱚᱸᱡᱽ ᱮᱢ ᱪᱟᱞᱟᱣᱮᱫᱟ ᱚᱱᱟ ᱚᱸᱰᱮᱱᱟᱜ ᱠᱟᱹᱨᱤ ᱨᱮᱱᱟᱜ ᱠᱟᱹᱢᱤ ᱯᱚᱭᱥᱟᱛᱮ ᱟᱨ ᱠᱟᱹᱨᱤ ᱫᱚ ᱟᱞᱮ ᱱᱚᱰᱮ ᱠᱷᱚᱡ ᱫᱚ ᱟᱹᱰᱤ ᱡᱮᱞᱮᱧ ᱥᱚᱦᱚᱨ ᱵᱟᱡᱟᱨ ᱨᱮ ᱪᱟᱞᱟᱣ ᱠᱟᱛᱮ ᱚᱸᱰᱮ ᱠᱟᱹᱢᱤ ᱞᱮ ᱪᱟᱞᱟᱜ ᱜᱮᱭᱟ ᱥᱮ ᱤᱧ ᱦᱚᱧ ᱪᱟᱞᱟᱜ ᱜᱮᱭᱟ ᱟᱨ ᱤᱧ ᱠᱟᱹᱢᱤ ᱟᱹᱜᱩ ᱠᱟᱫᱟ ᱥᱮ ᱠᱟᱹᱢᱤ ᱠᱟᱹᱫᱟᱹᱧ ᱤᱧ ᱦᱚᱸ ᱟᱨ ᱚᱱᱟ ᱠᱚᱜᱮ ᱠᱟᱹᱨᱤ ᱜᱮ ᱟᱞᱮ ᱱᱚᱣᱟ ᱥᱩᱨ ᱨᱮ ᱞᱮ ᱛᱟᱦᱮᱱ ᱠᱷᱟᱡ ᱥᱮ ᱤᱧ ᱞᱮᱠᱟ ᱟᱭᱢᱟ ᱟᱨ ᱦᱚᱸ ᱠᱟᱹᱢᱤ ᱠᱚ ᱠᱟᱹᱢᱤ ᱠᱮᱭᱟ ᱥᱮ ᱚᱸᱰᱮ ᱠᱚ ᱡᱟᱜᱮ ᱢᱤᱫ ᱵᱟᱨ ᱠᱟᱹᱣᱰᱤ ᱠᱚ ᱠᱟᱢᱟᱣ ᱠᱮᱭᱟ ᱟᱨ ᱚᱱᱟᱛᱮ ᱟᱠᱚᱣᱟᱜ ᱡᱤᱭᱚᱱ ᱠᱚ ᱪᱟᱞᱟᱣ ᱠᱮᱭᱟ